ᱤᱧ ᱨᱮᱱ ᱟᱭᱳᱼᱵᱟᱵᱟ ᱟᱨ ᱢᱟᱢᱟ ᱵᱟ ᱢᱟᱢᱟ ᱜᱚ ᱫᱚ ᱡᱟᱹᱥᱛᱤ ᱫᱚ ᱵᱟᱠᱚ ᱥᱮᱪᱮᱫ ᱟᱠᱟᱱᱟ ᱪᱮᱫᱟᱜ ᱥᱮ ᱯᱟᱹᱦᱤᱞ ᱫᱚ ᱩᱱᱟᱹᱜ ᱚᱞᱚᱜ ᱯᱟᱲᱦᱟᱣ ᱨᱮᱱᱟᱜ ᱥᱮ ᱥᱠᱩᱞ ᱠᱚᱨᱮᱱᱟᱜ ᱟᱹᱰᱤᱜᱟᱱ ᱚᱵᱷᱟᱵᱽ ᱛᱟᱦᱮᱸ ᱠᱟᱱᱟ ᱚᱱᱟᱪᱤᱠᱟᱹᱛᱮ ᱟᱭᱳᱼᱵᱟᱵᱟ ᱫᱚ ᱩᱱᱟᱹᱜ ᱵᱟᱝᱠᱚ ᱥᱮᱪᱮᱫ ᱟᱠᱟᱱᱟ ᱩᱱᱠᱩ ᱫᱚ ᱠᱟᱹᱴᱤᱡ ᱩᱢᱮᱹᱨ ᱨᱮᱫᱚ ᱩᱱᱟᱹᱜ ᱞᱟᱹᱭ ᱡᱚᱝ ᱥᱮ ᱜᱚᱲᱚ ᱡᱚᱝ ᱦᱚᱲ ᱵᱟᱝᱠᱚ ᱛᱟᱦᱮᱸ ᱠᱟᱱ ᱛᱮ ᱩᱱᱟᱹᱜ ᱚᱞᱚᱜ ᱯᱟᱲᱦᱟᱣ ᱨᱮ ᱫᱷᱮᱭᱟᱱ ᱵᱟᱠᱚ ᱮᱢ ᱫᱟᱲᱮᱭᱟᱜᱼᱟ ᱟᱨ ᱱᱮᱛᱟᱨᱟᱜ ᱚᱞᱚᱜ ᱯᱟᱲᱦᱟᱣ ᱫᱚ ᱯᱟᱹᱦᱤᱞ ᱠᱷᱚᱱ ᱟᱹᱰᱤ ᱰᱮᱵᱽᱞᱚᱯ ᱟᱠᱟᱱᱟ ᱡᱮᱞᱮᱠᱟ ᱱᱮᱛᱟᱨ ᱫᱚ ᱥᱠᱩᱞ ᱠᱚᱞᱮᱡᱽ ᱠᱚᱦᱚᱸ ᱟᱹᱰᱤᱜᱮ ᱡᱟᱹᱥᱛᱤ ᱟᱠᱟᱱᱟ ᱡᱮᱢᱚᱱ ᱠᱤ ᱥᱟᱨᱠᱟᱨᱤ ᱥᱠᱩᱞ ᱦᱩᱭᱮᱱ ᱯᱨᱟᱭᱵᱷᱮᱴ ᱥᱠᱩᱞ ᱦᱩᱭᱮᱱ ᱟᱨ ᱮᱢᱟᱱ ᱛᱮᱭᱟᱜ ᱥᱠᱩᱞ ᱠᱚᱦᱚᱸ ᱢᱮᱱᱟᱜ ᱜᱮᱭᱟ ᱟᱨ ᱯᱟᱹᱦᱤᱞ ᱫᱚ ᱩᱱᱟᱹᱜ ᱥᱠᱩᱞ ᱠᱚ ᱵᱟᱝ ᱛᱟᱦᱮᱸᱠᱟᱱ ᱠᱷᱟᱹᱛᱤᱨ ᱟᱭᱳ ᱵᱟᱵᱟ ᱥᱮ ᱟᱭᱢᱱᱟ ᱦᱚᱲ ᱩᱱᱟᱹᱜ ᱚᱞᱚᱜ ᱯᱟᱲᱦᱟᱣ ᱫᱚ ᱵᱟᱝᱠᱚ ᱥᱮᱪᱮᱫ ᱞᱮᱱᱟ ᱱᱮᱛᱟᱨ ᱫᱚ ᱡᱮᱛᱮ ᱦᱚᱲ ᱜᱮ ᱚᱞᱚᱜ ᱯᱟᱲᱦᱟᱣ ᱠᱚ ᱥᱮᱪᱮᱫᱚᱜ ᱠᱟᱱᱟ ᱟᱨ ᱢᱟᱲᱟᱝ ᱥᱮᱫ ᱠᱚ ᱞᱟᱦᱟᱱᱛᱤ ᱨᱮᱭᱟᱜ ᱠᱚ ᱠᱩᱨᱩᱢᱩᱴᱩᱭᱮᱫᱼᱟ